ᱦᱮᱸ ᱢᱮᱱᱫᱟᱹᱧ ᱱᱤᱛᱚᱜ ᱚᱱᱞᱟᱭᱤᱱ ᱨᱮ ᱪᱮᱫ ᱞᱮᱠᱟ ᱪᱟᱞᱟᱜ ᱠᱟᱱᱟ ᱯᱨᱚᱰᱟᱠᱴ ᱨᱮᱱᱟᱜ ᱥᱮᱞ ᱠᱚ ᱡᱮᱦᱮᱛᱩ ᱤᱧᱟᱹᱜ ᱦᱚᱸ ᱢᱤᱫᱴᱤᱱ ᱢᱮᱱᱟᱜ ᱛᱤᱧᱟᱹ ᱯᱨᱚᱢᱳ ᱠᱳᱰ ᱚᱱᱟ ᱯᱨᱳᱢᱳ ᱠᱳᱰ ᱵᱮᱵᱚᱦᱟᱨ ᱠᱟᱛᱮᱜᱮ ᱤᱧ ᱚᱱᱞᱟᱭᱤᱱ ᱠᱷᱚᱱ ᱵᱤᱵᱷᱤᱱᱱᱚ ᱯᱨᱚᱰᱟᱠᱴ ᱠᱚ ᱫᱷᱚᱨᱚ ᱥᱟᱵ ᱢᱮ ᱟᱭ ᱯᱷᱳᱱ ᱥᱚᱝᱠᱷᱟ ᱟᱨᱚ ᱯᱨᱚᱰᱟᱠᱴ ᱠᱚᱧ ᱦᱟᱛᱟᱣᱟ ᱥᱮᱧ ᱠᱤᱨᱤᱧᱟ ᱟᱫᱚ ᱱᱚᱜᱼᱚ ᱱᱚᱣᱟ ᱯᱨᱚᱢᱳ ᱠᱳᱰ ᱵᱮᱵᱦᱟᱨ ᱨᱮᱱᱟᱜ ᱥᱮᱥᱮᱱ ᱠᱚ ᱪᱮᱫ ᱞᱮᱠᱟ ᱢᱟᱱᱮ ᱚᱠᱟ ᱚᱠᱛᱚ ᱵᱮᱥᱤ ᱪᱷᱟᱲ ᱠᱚ ᱮᱢᱟ ᱛᱟᱦᱚᱞᱮ ᱠᱷᱟᱱ ᱤᱧᱦᱚᱸ ᱯᱨᱚᱢᱳᱠᱳᱰ ᱵᱮᱵᱚᱦᱟᱨ ᱠᱟᱛᱮᱫ ᱤᱧᱟᱹᱜ ᱟᱭᱯᱷᱳᱱ ᱥᱮ ᱚᱱᱠᱟᱱᱟᱜ ᱟᱨᱚ ᱡᱟᱦᱟᱸ ᱚᱱᱞᱟᱭᱤᱱ ᱠᱷᱚᱱ ᱡᱟᱦᱟᱸ ᱯᱨᱚᱰᱟᱠᱴ ᱠᱚ ᱧᱟᱢᱚᱜᱼᱟ ᱥᱮ ᱠᱤᱨᱤᱧ ᱜᱟᱱᱚᱜᱼᱟ ᱚᱱᱟ ᱠᱚᱧ ᱠᱤᱨᱤᱧᱟ